ᱤᱧ ᱫᱚ ᱯᱷᱞᱟ ᱵᱷᱤᱞ ᱥᱤᱥᱤ ᱳᱭᱮᱞ ᱥᱠᱤᱱ ᱨᱮᱭᱟᱜ ᱮᱥ ᱴᱤ ᱛᱷᱟᱨᱴᱤᱱ ᱠᱤᱨᱤᱧ ᱞᱮᱫᱟ ᱡᱟᱦᱟᱸ ᱚᱡᱚᱜ ᱠᱟᱛᱮᱫ ᱤᱧ ᱟᱭᱢᱟ ᱜᱩᱱᱤᱧ ᱧᱟᱢ ᱟᱠᱟᱫᱟ ᱡᱟᱦᱟᱸ ᱤᱧᱟᱜ ᱢᱮᱫ ᱨᱮ ᱦᱮᱸᱫᱮ ᱫᱟᱜᱽ ᱠᱚ ᱛᱟᱦᱮᱸ ᱠᱟᱱ ᱛᱤᱧᱟᱹ ᱮᱵᱚᱝ ᱥᱤᱛᱩᱝ ᱛᱮ ᱨᱟᱯᱟᱜ ᱠᱟᱱ ᱛᱟᱦᱮᱸ ᱠᱟᱱ ᱛᱤᱧ ᱛᱟᱦᱮᱸᱱᱟ ᱚᱱᱟ ᱠᱚ ᱪᱟᱵᱟᱣᱟᱠᱟᱱ ᱛᱤᱧᱟ ᱮᱵᱚᱝ ᱱᱤᱭᱟᱹ ᱫᱟᱢ ᱫᱚ ᱮᱢᱱᱤ ᱯᱨᱳᱰᱟᱠᱴ ᱨᱮᱭᱟᱜ ᱫᱟᱢ ᱫᱚ ᱠᱚᱢ ᱜᱮᱭᱟ ᱟᱨ ᱱᱤᱭᱟᱹ ᱫᱚ ᱡᱚᱛᱚ ᱦᱚᱲ ᱞᱮᱠᱟ ᱜᱮᱠᱚ ᱵᱮᱵᱚᱦᱟᱨ ᱫᱟᱲᱮᱭᱟᱜᱼᱟ ᱠᱟᱹᱴᱤᱡ ᱜᱤᱫᱽᱨᱟᱹ ᱠᱷᱚᱱ ᱞᱟᱹᱴᱩ ᱦᱚᱲ ᱚᱵᱽᱫᱤ ᱮᱵᱚᱝ ᱱᱤᱭᱟᱹ ᱯᱨᱳᱰᱟᱠᱴ ᱫᱚ ᱯᱩᱨᱟᱹ ᱯᱩᱨᱤ ᱟᱭᱩᱨᱵᱮᱫᱤᱠ ᱯᱨᱚᱰᱟᱠᱴ ᱠᱟᱱᱟ ᱥᱟᱞᱯᱷᱟᱨ ᱯᱮᱨᱟᱵᱷᱤᱱ ᱯᱷᱨᱤ ᱮᱵᱚᱝ ᱱᱤᱭᱟᱹ ᱯᱩᱨᱟᱹᱴᱟ ᱫᱚ ᱥᱤᱧ ᱥᱮᱛᱟᱜ ᱵᱮᱲᱟ ᱠᱷᱚᱱ ᱟᱭᱩᱵ ᱚᱵᱽᱫᱤ ᱠᱚ ᱵᱮᱵᱚᱦᱟᱨ ᱫᱟᱲᱮᱜ ᱜᱮᱭᱟ ᱮᱵᱚᱝ ᱱᱤᱭᱟᱹ ᱯᱨᱳᱰᱟᱠᱴ ᱵᱮᱵᱚᱦᱟᱨ ᱠᱟᱛᱮ ᱠᱳᱱᱳ ᱥᱟᱭᱤᱴ ᱤᱯᱷᱮᱠᱴ ᱵᱟᱝ ᱦᱩᱭᱩᱜ ᱜᱮᱭᱟ